ᱟᱞᱮ ᱱᱚᱣᱟ ᱯᱩᱨᱩᱞᱤᱭᱟᱹ ᱴᱚᱴᱷᱟ ᱨᱮ ᱡᱟᱦᱟᱸ ᱥᱚᱵᱡᱤ ᱠᱚᱞᱮ ᱪᱟᱥᱟ ᱚᱱᱟ ᱠᱚᱫᱚ ᱦᱩᱭᱩᱜ ᱠᱟᱱᱟ ᱟᱹᱞᱩ ᱵᱮᱸᱜᱟᱲ ᱵᱮᱞᱟᱛᱤ ᱠᱚ ᱛᱟᱨᱯᱚᱨᱮ ᱦᱩᱭᱩᱜ ᱠᱟᱱᱟ ᱥᱚᱵᱡᱤ ᱫᱚ ᱱᱤᱭᱟᱹ ᱜᱮ ᱯᱮᱸᱭᱟᱡᱽ ᱠᱚᱞᱮ ᱨᱚᱦᱚᱭ ᱜᱮᱭᱟ ᱯᱷᱩᱞ ᱠᱚᱯᱤ ᱵᱟᱸᱫᱷᱟ ᱠᱚᱯᱤ ᱡᱟᱦᱟᱸ ᱫᱚ ᱚᱱᱟ ᱠᱚᱞᱮ ᱨᱚᱦᱚᱭᱟ ᱛᱟᱦᱚᱞᱮ ᱫᱟᱜ ᱠᱚ ᱮᱢᱟᱜ ᱞᱮᱠᱷᱟᱱ ᱡᱮᱢᱚᱱ ᱵᱷᱟᱜᱮ ᱦᱩᱭᱩᱜᱼᱟ ᱚᱱᱟ ᱠᱚᱫᱚ ᱟᱨ ᱛᱟᱯᱚᱨᱮ ᱦᱩᱭᱩᱜ ᱠᱟᱱᱟ ᱡᱮᱢᱚᱱ ᱰᱟᱞ ᱠᱚᱞᱮ ᱪᱟᱥᱟ ᱟᱹᱰᱤ ᱨᱚᱠᱚᱢ ᱰᱟᱞ ᱠᱚ ᱨᱟᱦᱮᱲ ᱰᱟᱞ ᱦᱚᱲᱮᱡ ᱰᱟᱞ ᱨᱟᱢᱵᱲᱟ ᱰᱟᱞ ᱨᱟᱦᱮᱲ ᱦᱚᱸᱜᱼᱚᱸᱭ ᱱᱚᱣᱟ ᱠᱚᱞᱮ ᱪᱟᱥᱟᱞᱮ ᱱᱚᱣᱟ ᱠᱚ ᱱᱚᱣᱟ ᱠᱚ ᱱᱚᱣᱟ ᱠᱚ ᱪᱟᱥ ᱦᱩᱭᱩᱜ ᱛᱟᱞᱮᱭᱟ ᱛᱟᱯᱚᱨᱮ ᱛᱩᱲᱤ ᱠᱚᱞᱮ ᱪᱟᱥᱟ ᱢᱟᱱᱮ ᱦᱳᱲᱳ ᱠᱚ ᱪᱷᱟᱲᱟ ᱦᱚᱸ ᱛᱩᱲᱤ ᱠᱚ ᱚᱱᱟ ᱠᱚᱞᱮ ᱪᱟᱥᱟ ᱛᱚ ᱵᱷᱟᱜᱮ ᱦᱩᱭᱩᱼᱟ ᱚᱱᱟ ᱠᱚ ᱪᱟᱥ ᱦᱚᱸ ᱡᱚᱛᱚ ᱜᱮ